ᱟᱞᱮ ᱫᱚ ᱥᱟᱨᱱᱟ ᱫᱷᱚᱨᱚᱢ ᱨᱮᱱ ᱦᱚᱲ ᱠᱟᱱᱟᱞᱮ ᱟᱨ ᱟᱞᱮ ᱫᱚ ᱫᱟᱨᱮ ᱱᱟᱹᱲᱤ ᱞᱮ ᱵᱚᱸᱜᱟᱣᱟᱜᱼᱟ ᱟᱨ ᱯᱚᱨᱚᱵᱽ ᱯᱩᱱᱟᱹᱭ ᱫᱚ ᱵᱟᱦᱟ ᱥᱚᱦᱨᱟᱭ ᱜᱩᱢᱦᱟ ᱚᱱᱟ ᱠᱚᱞᱮ ᱢᱟᱱᱟᱣᱟ ᱟᱨ ᱟᱞᱮ ᱫᱚ ᱡᱟᱦᱮᱨ ᱨᱮᱱ ᱵᱚᱸᱜᱟ ᱦᱚᱲ ᱠᱟᱱᱟᱞᱮ ᱡᱟᱦᱮᱨ ᱨᱮᱞᱮ ᱵᱚᱸᱜᱟᱭᱟ ᱫᱟᱨᱮ ᱱᱟᱹᱲᱤ ᱠᱚᱜᱮᱞᱮ ᱵᱚᱸᱜᱟᱣᱟᱜᱼᱟ ᱪᱮᱫᱟᱜ ᱥᱮ ᱵᱟᱲᱟᱭᱟᱞᱮ ᱫᱟᱨᱮ ᱱᱟᱹᱲᱤ ᱨᱮᱫᱚ ᱡᱚ ᱮᱢᱚᱜᱼᱟ ᱡᱤᱣᱤ ᱮᱢᱚᱜ ᱠᱟᱱᱟᱭ ᱚᱱᱟᱛᱮ ᱟᱞᱮ ᱫᱚ ᱫᱟᱨᱮ ᱱᱟᱹᱲᱤ ᱵᱚᱸᱜᱟᱣᱟᱱ ᱦᱚᱲ ᱠᱟᱱᱟᱞᱮ ᱚᱱᱟ ᱜᱮᱞᱮ ᱵᱚᱸᱜᱟᱭᱟ ᱵᱚᱸᱜᱟ ᱵᱟᱲᱟᱭᱟᱞᱮ ᱚᱱᱟ ᱠᱚᱜᱮ ᱟᱞᱮᱫᱚ ᱚᱱᱟ ᱠᱚᱜᱮᱞᱮ ᱵᱚᱸᱜᱟᱭᱟ ᱯᱚᱨᱚᱵᱽ ᱫᱚᱢᱮᱞᱮ ᱠᱩᱥᱤᱭᱟᱜᱼᱟ ᱯᱚᱨᱚᱵᱽ ᱨᱮ ᱵᱟᱦᱟ ᱯᱚᱨᱚᱵᱽ ᱥᱚᱦᱨᱟᱭ ᱯᱚᱨᱚᱵᱽ ᱚᱱᱟ ᱠᱚᱜᱮᱞᱮ ᱢᱟᱱᱟᱣᱟ ᱟᱨ ᱤᱭᱟᱹᱨᱮ ᱵᱚᱸᱜᱟᱭᱟᱞᱮ ᱡᱟᱦᱮᱨ ᱨᱮᱜᱮᱞᱮ ᱵᱚᱸᱜᱟᱭᱟ ᱟᱨ ᱵᱟᱲᱟᱭᱟᱞᱮ ᱡᱮ ᱫᱟᱨᱮ ᱠᱷᱚᱱ ᱫᱚ ᱚᱠᱥᱤᱡᱮᱱ ᱮᱢᱚᱜᱚᱜᱼᱟ ᱟᱨ ᱚᱱᱟ ᱛᱮᱜᱮ ᱟᱞᱮ ᱫᱚ ᱵᱚᱸᱜᱟᱭᱟᱞᱮ ᱚᱱᱟ ᱨᱮᱜᱮ ᱟᱨ ᱡᱟᱦᱟᱸ ᱞᱮᱠᱟ ᱯᱚᱱᱰᱤᱛ ᱨᱚᱜᱷᱩᱱᱟᱛᱷ ᱢᱩᱨᱢᱩᱭ ᱢᱮᱱᱟᱜ ᱠᱟᱜᱼᱟ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢᱦᱚᱸ ᱢᱮᱱᱟᱢ ᱚᱞᱮᱢ ᱟᱫ ᱞᱮᱨᱮ ᱨᱚᱲᱮᱢ ᱟᱫ ᱞᱮᱨᱮ ᱫᱷᱚᱨᱚᱢ ᱮᱢ ᱟᱫ ᱞᱮᱨᱮ ᱟᱢᱦᱚᱸᱢ ᱟᱫᱚᱜᱼᱟ